ᱮᱥᱴᱚᱯ ᱨᱮᱱᱟᱜ ᱱᱮᱜᱮᱴᱤᱵᱽ ᱥᱮ ᱵᱟᱹᱲᱤᱡ ᱫᱤᱜᱽ ᱫᱚ ᱟᱹᱰᱤ ᱟᱭᱢᱟ ᱜᱟᱱ ᱜᱮ ᱢᱮᱱᱟᱜᱼᱟ ᱡᱮᱢᱚᱱ ᱦᱩᱭᱩᱜ ᱠᱟᱱᱟ ᱢᱤᱫᱴᱟᱝ ᱚᱲᱟᱜ ᱨᱮ ᱮᱥᱴᱚᱯ ᱪᱟᱹᱞᱩ ᱞᱮᱠᱷᱟᱱ ᱚᱱᱚ ᱮᱥᱴᱚᱯ ᱨᱮᱱᱟᱜ ᱫᱷᱩᱣᱟᱹ ᱛᱮ ᱦᱮᱸᱫᱮ ᱦᱚᱸ ᱦᱩᱭ ᱫᱟᱲᱮᱭᱟᱜᱼᱟ ᱚᱱᱟ ᱚᱲᱟᱜ ᱟᱨ ᱮᱥᱴᱚᱯ ᱪᱟᱹᱞᱩ ᱫᱚᱦᱚ ᱞᱮᱠᱟᱛᱮ ᱠᱮᱨᱚᱥᱤᱱ ᱥᱮ ᱚᱱᱟ ᱨᱮ ᱴᱷᱤᱠ ᱴᱷᱟᱠ ᱦᱚᱭ ᱦᱚᱸ ᱞᱟᱜᱟᱜᱼᱟ ᱤᱥᱤᱱ ᱵᱟᱥᱟᱝ ᱚᱠᱛᱮ ᱤᱥᱴᱚᱯ ᱡᱚᱴᱮᱫ ᱫᱚ ᱟᱵᱚᱣᱟᱜ ᱛᱤ ᱨᱮ ᱠᱮᱨᱚᱥᱤᱱ ᱞᱟᱴᱷᱟᱜᱼᱟ ᱟᱨ ᱚᱱᱟᱛᱮ ᱤᱥᱤᱱ ᱵᱟᱥᱟᱝ ᱫᱚ ᱵᱟᱝ ᱴᱷᱤᱠᱟ ᱠᱟᱨᱚᱱ ᱡᱚᱢᱟᱜ ᱡᱤᱱᱤᱥ ᱨᱮ ᱠᱮᱨᱚᱥᱤᱱ ᱥᱚ ᱫᱟᱲᱮᱭᱟᱜᱼᱟ ᱚᱱᱟ ᱞᱮᱠᱟᱛᱮ ᱚᱱᱟ ᱠᱚ ᱫᱚ ᱵᱟᱝ ᱴᱷᱤᱠᱟ